ᱯᱷᱮᱱ ᱨᱮᱱᱟᱜ ᱱᱮᱜᱮᱴᱤᱵᱽ ᱞᱟᱹᱭ ᱛᱮᱫᱚ ᱟᱹᱰᱤ ᱟᱭᱢᱟ ᱜᱮ ᱢᱮᱱᱟᱜᱼᱟ ᱢᱟᱹᱱᱢᱤ ᱞᱟᱹᱜᱤᱫ ᱛᱮ ᱦᱟᱺᱰᱤ ᱵᱷᱟᱹᱴᱤ ᱯᱷᱮᱱ ᱦᱚᱭ ᱫᱚ ᱦᱚᱲᱢᱚ ᱞᱟᱹᱜᱤᱫ ᱠᱷᱩᱛᱤᱭᱟᱭ ᱚᱱᱟ ᱥᱟᱶᱛᱮ ᱨᱮᱭᱟᱲ ᱦᱚᱸ ᱞᱟᱜᱟᱣ ᱫᱟᱲᱮᱭᱟᱜᱼᱟ ᱡᱟᱦᱟᱸᱭ ᱠᱚᱣᱟᱜ ᱠᱟᱹᱣᱰᱤ ᱠᱚ ᱵᱟᱝ ᱛᱟᱦᱮᱱᱟ ᱥᱮ ᱠᱟᱹᱣᱰᱤ ᱟᱱᱟᱸᱴ ᱜᱮᱛᱟ ᱠᱚᱣᱟ ᱩᱱᱠᱩᱣᱟᱜ ᱯᱚᱠᱠᱪᱷᱮ ᱫᱚ ᱯᱷᱮᱱ ᱠᱤᱨᱤᱧ ᱫᱚ ᱟᱹᱰᱤ ᱟᱱᱟᱸᱴ ᱜᱮᱭᱟ ᱥᱮ ᱟᱡᱷᱟᱸᱴ ᱜᱮᱭᱟ